ᱦᱮᱞᱳ ᱡᱚᱦᱟᱨ ᱜᱮ ᱜᱚᱢᱠᱮ ᱥᱚᱱᱟ ᱦᱮᱢᱵᱨᱚᱢᱤᱧ ᱢᱮᱱᱫᱟ ᱨᱮᱥᱴᱩᱨᱮᱱᱴ ᱢᱟᱹᱞᱤᱠᱮᱢ ᱢᱮᱱᱫᱟᱢ ᱛᱚ ᱦᱮᱸ ᱤᱧ ᱡᱚᱢᱟᱜ ᱤᱧ ᱚᱰᱟᱨ ᱠᱟᱫᱟ ᱛᱚ ᱡᱚᱢᱟᱜ ᱤᱧ ᱚᱰᱟᱨ ᱟᱠᱟᱫᱟ ᱛᱚ ᱤᱧᱨᱮᱱ ᱜᱟᱛᱮ ᱢᱟᱱᱮ ᱢᱟᱛᱠᱚᱢᱰᱤ ᱧᱩᱛᱩᱢ ᱠᱟᱱᱟ ᱪᱮᱫ ᱪᱚᱝ ᱚᱸᱰᱮ ᱡᱚᱢᱟᱜ ᱢᱚᱴᱟᱢᱩᱴᱤᱢ ᱯᱚᱦᱪᱟᱣ ᱠᱟᱜᱼᱟ ᱴᱷᱤᱠ ᱳᱭ ᱟᱴᱴᱟ ᱠᱚᱛᱮᱢ ᱯᱚᱦᱪᱟᱣ ᱠᱟᱜᱼᱟ ᱦᱮᱸ ᱚᱻ ᱟᱨ ᱵᱤᱞ ᱠᱚ ᱠᱟᱹᱴᱤᱡ ᱮᱢ ᱞᱟᱹᱭᱟᱹᱧ ᱛᱟᱞᱟᱝᱼᱟ ᱪᱮᱫ ᱞᱮᱠᱟ ᱵᱤᱞ ᱞᱟᱜᱟᱣᱤᱧ ᱠᱟᱱᱟ ᱚᱱᱟᱢ ᱠᱷᱚᱵᱚᱨ ᱤᱢᱟᱹᱧ ᱛᱟᱞᱟᱝᱟᱢ ᱦᱮᱸ ᱥᱟᱶᱛᱮ ᱥᱩᱢᱟᱹᱭᱨᱮ ᱡᱚᱢᱟᱜ ᱥᱮᱴᱮᱨᱚᱜ ᱢᱟ ᱚᱱᱟ ᱞᱟᱹᱜᱤᱫ ᱟᱹᱵᱤᱱᱟᱜ ᱱᱮᱦᱚᱨ ᱫᱚ ᱛᱟᱦᱮᱱ ᱠᱟᱱᱟ ᱦᱮᱸ ᱦᱮᱸ ᱴᱷᱤᱠ ᱜᱮᱭᱟ ᱫᱚᱦᱚᱭ ᱫᱟᱞᱤᱝ